ᱦᱮᱸ ᱦᱮᱸ ᱤᱧᱜᱮ ᱢᱩᱠᱷᱤᱭᱟᱹ ᱦᱟᱸᱥᱫᱟᱜ ᱦᱮᱸ ᱦᱮᱸ ᱥᱟᱭᱠᱮᱞ ᱫᱚ ᱟᱭᱢᱟ ᱜᱮ ᱢᱮᱱᱟᱜᱼᱟ ᱡᱮᱢᱚᱱ ᱢᱚᱴᱚᱨ ᱤᱭᱟᱹ ᱢᱮᱱᱟᱜᱼᱟ ᱥᱟᱭᱠᱮᱞ ᱡᱮᱢᱚᱱ ᱚᱱᱟ ᱦᱤᱨᱳ ᱥᱟᱭᱠᱮᱞ ᱡᱮᱢᱚᱱ ᱦᱤᱨᱳ ᱞᱮᱰᱤᱥ ᱟᱨ ᱚᱱᱟ ᱯᱷᱚᱴᱳᱱ ᱥᱟᱭᱠᱮᱞ ᱦᱮᱱᱟᱜᱼᱟ ᱪᱷᱚᱴᱚ ᱢᱟᱱᱮ ᱠᱟᱹᱴᱤᱡ ᱥᱟᱭᱠᱮᱞ ᱟᱨ ᱥᱟᱭᱠᱮᱞ ᱵᱟᱭ ᱥᱟᱭᱠᱮᱞ ᱢᱮᱱᱟᱜᱼᱟ ᱢᱟᱨᱮ ᱧᱚᱜ ᱜᱮᱭᱟ ᱯᱩᱨᱚᱱᱚ ᱵᱟᱞᱟ ᱠᱟᱱᱟ ᱠᱤᱱᱛᱩ ᱦᱤᱨᱳ ᱤᱭᱟᱹ ᱫᱚ ᱟᱹᱣᱨᱤ ᱵᱚᱞᱚᱜᱼᱟ ᱦᱮᱸ ᱛᱚᱵᱮ ᱪᱮᱫ ᱥᱟᱭᱠᱮᱞ ᱚ ᱟᱫᱚ ᱚᱱᱟᱫᱚ ᱟᱹᱣᱨᱤᱧ ᱵᱷᱚᱨᱟᱣᱟ ᱤᱭᱟᱹ ᱥᱟᱭᱠᱮᱞ ᱛᱷᱚᱲᱟ ᱜᱟᱱ ᱱᱟᱥᱮᱭᱟᱜ ᱞᱮᱴ ᱧᱚᱜᱚᱜᱼᱟ ᱟᱪᱪᱷᱟ ᱟᱪᱪᱷᱟ ᱦᱮᱸ ᱵᱟᱰᱟᱭ ᱚᱪᱚ ᱢᱤᱭᱟᱹᱧ

ᱦᱮᱸ ᱟᱪᱪᱷᱟ ᱪᱷᱟ ᱪᱷᱟ ᱪᱷᱟ ᱥᱟᱭᱠᱮᱞ ᱨᱮᱭᱟᱜ ᱫᱟᱢ ᱦᱮᱸ ᱟᱫᱚᱧ ᱵᱟᱰᱟᱭ ᱚᱪᱚ ᱢᱮᱭᱟ ᱦᱟᱜ ᱥᱟᱭᱠᱮᱞ ᱨᱮᱱᱟᱜ ᱫᱟᱢ ᱫᱳ ᱦᱩᱭᱩᱜ ᱠᱟᱱᱟ ᱥᱟᱲᱮ ᱪᱟᱹᱨ ᱦᱟᱡᱟᱨ ᱟᱫᱚ ᱛᱤᱥ ᱠᱚᱛᱮᱢ ᱦᱟᱛᱟ ᱦᱟᱜ ᱤᱧ ᱡᱚᱠᱷᱚᱡ ᱵᱟᱰᱟᱭ ᱚᱪᱚ ᱠᱮᱫ ᱢᱮᱜᱮ ᱟᱨᱤᱧ ᱯᱷᱚᱱᱟᱫ ᱢᱮᱜᱮ ᱦᱟᱜ

ᱟᱪᱪᱷᱟ ᱪᱷᱟ ᱪᱷᱟ ᱢᱟ ᱛᱟᱦᱚᱞᱮ ᱦᱳᱭ ᱦᱮᱸ ᱡᱦᱟᱨ ᱜᱮ